ᱢᱳᱵᱟᱭᱤᱞ ᱛᱮ ᱟᱹᱰᱤ ᱠᱤᱪᱷᱩ ᱥᱩᱵᱤᱫᱷᱟ ᱢᱮᱱᱟᱜᱼᱟ ᱡᱮᱢᱚᱱ ᱥᱟᱺᱜᱤᱧ ᱨᱮ ᱦᱚᱲ ᱛᱟᱦᱮᱱ ᱢᱮᱱᱛᱮ ᱫᱩᱠ ᱥᱩᱠ ᱨᱚᱯᱚᱲ ᱜᱟᱱᱚᱜ ᱠᱟᱱᱟ ᱵᱷᱤᱰᱤᱭᱳ ᱠᱚᱞ ᱛᱮᱦᱚᱸ ᱧᱮᱯᱮᱞ ᱠᱟᱛᱮᱜ ᱨᱚᱯᱚᱲ ᱜᱟᱱᱚᱜ ᱠᱟᱱᱟ ᱟᱨ ᱱᱚᱜ ᱚᱭ ᱫᱮᱥ ᱵᱤᱫᱮᱥ ᱨᱮᱱᱟᱜ ᱠᱷᱚᱵᱚᱨ ᱠᱚᱦᱚᱸ ᱵᱚᱱ ᱵᱟᱰᱟᱭ ᱫᱟᱲᱮᱭᱟᱜ ᱠᱟᱱᱟ ᱵᱟᱰᱟᱭᱟ ᱱᱚᱣᱟ ᱜᱤᱧ ᱵᱟᱰᱟᱭᱟ ᱯᱷᱳᱱ ᱨᱮᱱᱟᱜ ᱥᱩᱵᱤᱫᱷᱟ ᱫᱚ ᱯᱟᱥᱮᱜ